ᱦᱮᱞᱳ ᱟᱹᱞᱤᱧ ᱫᱚ ᱡᱟᱢᱥᱮᱫᱽᱯᱩᱨ ᱠᱷᱚᱱᱟᱜ ᱞᱤᱧ ᱢᱮᱱ ᱮᱜᱼᱟ ᱡᱟᱢᱥᱮᱫᱽᱯᱩᱨ ᱜᱟᱹᱢᱵᱷᱟᱹᱨᱤᱭᱟᱹ ᱠᱷᱚᱱᱟᱜ ᱟᱹᱵᱤᱱ ᱫᱚ ᱚᱠᱟ ᱠᱷᱚᱱᱟᱜ ᱵᱤᱱ ᱢᱮᱱᱮᱜᱼᱟ ᱚᱸᱻ ᱦᱚᱸ ᱟᱫᱚ ᱪᱮᱫ ᱵᱤᱱ ᱢᱮᱱᱮᱜ ᱛᱟᱦᱮᱱᱟ ᱦᱳᱭ ᱚᱱᱠᱟᱫᱚ ᱛᱳᱣᱟ ᱞᱤᱧ ᱟᱹᱠᱷᱨᱤᱧ ᱜᱮᱭᱟ ᱚᱱᱠᱟ ᱫᱚ ᱱᱟᱦᱟᱸᱜ ᱵᱟᱱᱟᱨ ᱜᱮ ᱢᱮᱱᱟᱜᱼᱟ ᱟᱫᱚ ᱟᱹᱵᱤᱱ ᱚᱠᱟᱴᱟᱜ ᱵᱤᱱ ᱦᱟᱛᱟᱣᱟ ᱚᱱᱠᱟ ᱫᱚ ᱱᱟᱦᱟᱜ ᱢᱳᱥ ᱛᱳᱣᱟ ᱫᱚ ᱦᱟᱸᱜ ᱥᱚ ᱴᱟᱠᱟ ᱟᱨ ᱜᱟᱹᱭ ᱛᱳᱣᱟ ᱫᱚᱦᱟᱸᱜ ᱟᱹᱥᱤ ᱴᱟᱠᱟ ᱚᱸᱻ ᱛᱤᱥ ᱠᱚᱛᱮ ᱱᱟᱦᱟᱜ ᱵᱮᱱ ᱫᱚᱨᱠᱟᱨᱚᱜ ᱠᱟᱱᱟ ᱚᱸᱻ ᱦᱚᱸ ᱟᱫᱚ ᱛᱤᱱᱟᱹᱜ ᱜᱟᱱ ᱦᱟᱸᱜ ᱛᱳᱣᱟ ᱵᱤᱱ ᱦᱟᱛᱟᱣᱟ ᱡᱮᱭᱥᱮ ᱵᱤᱥ ᱞᱮᱴᱟᱨ ᱜᱟᱱ ᱵᱤᱥ ᱞᱤᱴᱟᱨ ᱜᱟᱱ ᱦᱳᱭ ᱟᱪᱪᱷᱟ ᱛᱤ ᱨᱮᱪᱚ ᱫᱚᱨᱠᱟᱨ ᱟᱪᱪᱷᱟ ᱦᱳᱭ ᱛᱚᱵᱮ ᱱᱟᱦᱟᱸᱜ ᱟᱫᱚ ᱪᱮᱫ ᱜᱟᱹᱭ ᱛᱳᱣᱟ ᱥᱮ ᱢᱳᱥ ᱛᱳᱣᱟ ᱦᱟᱸᱜ ᱟᱪᱪᱷᱟ ᱵᱤᱥ ᱵᱤᱥ ᱪᱚᱞᱞᱤᱥ ᱞᱤᱴᱟᱨ ᱦᱟᱸᱜ ᱦᱮᱸ ᱦᱮᱸ ᱦᱳᱭ ᱚᱱᱠᱟ ᱫᱚᱦᱟᱸᱜ ᱫᱟᱜ ᱠᱚᱫᱚ ᱵᱟᱞᱮ ᱢᱮᱥᱟᱭ ᱜᱮᱭᱟ ᱚᱱᱠᱟ ᱵᱮᱥ ᱟᱜ ᱜᱮᱞᱮ ᱮᱢᱟ ᱠᱚᱣᱟ ᱟᱪᱪᱷᱟ ᱴᱷᱤᱠ ᱜᱮᱭᱟ ᱦᱟᱸᱜ ᱵᱮᱥᱟᱜ ᱜᱮᱞᱤᱧ ᱮᱢᱟ ᱵᱮᱱᱟ ᱦᱳᱭ ᱟᱪᱪᱷᱟ ᱟᱨ ᱪᱮᱫ ᱠᱚ ᱢᱮᱱᱟ ᱛᱚᱵᱮ ᱱᱟᱦᱟᱸᱜ ᱤᱭᱟᱹ ᱯᱩᱭᱥᱟᱹ ᱫᱚ ᱚᱱᱞᱟᱭᱤᱱ ᱛᱮᱵᱮᱱ ᱮᱢᱚᱜ ᱟᱥᱮ ᱠᱮᱥ ᱛᱮᱵᱮᱱ ᱮᱢᱚᱜᱼᱟ ᱟᱪᱪᱷᱟ ᱴᱷᱤᱠ ᱜᱮᱭᱟ ᱱᱟᱜ ᱛᱚᱵᱮ ᱜᱟᱯᱟᱱᱟᱜ ᱥᱮᱛᱟᱜ ᱵᱮᱞᱟ ᱥᱮᱴᱮᱨ ᱦᱚᱴᱚ ᱠᱟᱛᱮ ᱟᱪᱪᱷᱟ ᱴᱷᱤᱠ ᱜᱮᱭᱟ ᱦᱳᱭ ᱦᱳᱭ